ᱯᱩᱨᱩᱞᱤᱭᱟᱹ ᱦᱚᱱᱚᱛ ᱨᱮᱭᱟᱜ ᱠᱟᱹᱢᱤ ᱢᱩᱬᱩᱫ ᱨᱟᱹᱥᱠᱟᱹ ᱫᱚ ᱦᱩᱭᱩᱜ ᱠᱟᱱᱟ ᱡᱟᱦᱟᱸ ᱫᱚ ᱪᱟᱥᱼᱵᱟᱥ ᱪᱟᱥᱼᱵᱟᱥ ᱵᱚᱪᱷᱚᱨ ᱫᱤᱱᱨᱮ ᱡᱟᱦᱟᱸ ᱪᱟᱥᱼᱵᱟᱥ ᱟᱹᱰᱤ ᱪᱟᱥᱼᱵᱟᱥ ᱦᱩᱭᱩᱜᱼᱟ ᱡᱟᱦᱟᱸ ᱪᱟᱥ ᱠᱚᱫᱚ ᱦᱩᱲᱩ ᱪᱟᱣᱞᱮ ᱦᱩᱲᱩ ᱦᱩᱲᱩᱜᱮ ᱡᱟᱦᱟᱸ ᱫᱚ ᱦᱩᱲᱩ ᱠᱚ ᱟᱨ ᱛᱤᱞᱢᱤᱧ ᱱᱚᱣᱟ ᱠᱚ ᱮᱨ ᱱᱚᱣᱟ ᱠᱚᱜᱮ ᱪᱟᱥ ᱵᱟᱥ ᱥᱚᱢᱚᱭ ᱫᱚ ᱟᱹᱰᱤ ᱨᱟᱹᱥᱠᱟᱹ ᱜᱮᱞᱮ ᱪᱟᱥᱼᱵᱟᱥᱟ ᱱᱚᱣᱟᱜᱮ ᱦᱮᱸ ᱟᱨ ᱱᱚᱣᱟ ᱪᱷᱟᱲᱟ ᱮᱴᱟᱜ ᱟᱜ ᱫᱚ ᱠᱚᱢ ᱜᱮᱭᱟ ᱦᱟᱱᱟ ᱠᱚᱢ ᱜᱮᱭᱟ ᱫᱟᱜ ᱥᱚᱝᱜᱮᱛᱮ ᱵᱚᱪᱷᱚᱨ ᱫᱤᱱᱨᱮ ᱥᱚᱨᱜᱚ ᱵᱷᱚᱨᱥᱟ ᱛᱚ ᱫᱟᱜ ᱡᱟᱹᱲᱤ ᱛᱚ ᱢᱤᱫ ᱵᱚᱪᱷᱚᱨ ᱨᱮ ᱢᱤᱫ ᱫᱷᱟᱶ ᱜᱮᱞᱮ ᱧᱟᱢᱟ ᱚᱱᱟ ᱞᱮᱠᱟᱛᱮ ᱚᱱᱟᱫᱚ ᱨᱟᱹᱥᱠᱟᱹ ᱥᱟᱺᱦᱤᱡ ᱜᱮ ᱵᱟᱝ ᱠᱟᱹᱢᱤ ᱞᱮᱠᱷᱟᱱ ᱫᱚ ᱵᱚᱪᱷᱚᱨ ᱫᱤᱱᱨᱮ ᱡᱟᱦᱟᱸ ᱡᱤᱭᱚᱱ ᱠᱷᱟᱱᱰᱟᱣ ᱨᱮ ᱥᱩᱵᱤᱫᱷᱟ ᱵᱚᱱ ᱧᱟᱢᱟ ᱚᱱᱟ ᱞᱟᱹᱜᱤᱫ ᱛᱮ ᱯᱩᱪᱩᱡᱚᱜᱼᱟ ᱟᱫᱚ ᱚᱱᱟ ᱞᱟᱹᱜᱤᱫ ᱛᱮ ᱚᱱᱟᱫᱚ ᱡᱟᱦᱟᱸ ᱞᱮᱠᱟ ᱠᱟᱛᱮᱫ ᱜᱮ ᱚᱱᱟᱫᱚ ᱯᱩᱨᱟᱹᱣ ᱜᱮ ᱞᱟᱜᱟᱜᱼᱟ ᱟᱹᱰᱤ ᱨᱟᱹᱥᱠᱟᱹ ᱥᱟᱞᱟᱜ ᱜᱮ ᱡᱚᱯᱲᱟᱣ ᱠᱟᱛᱮᱫ ᱚᱱᱟ ᱠᱟᱹᱢᱤ ᱫᱚ ᱯᱟᱨᱚᱢᱜᱮ ᱞᱟᱜᱟᱜᱼᱟ ᱱᱚᱝᱠᱟᱜᱮ ᱜᱚᱲᱚ ᱜᱚᱯᱲᱚ ᱠᱟᱹᱢᱤᱜᱮ ᱨᱟᱹᱥᱠᱟᱹ ᱫᱚ ᱟᱨ ᱡᱟᱦᱟᱸ ᱫᱚ ᱥᱤᱱᱮᱢᱟ ᱛᱷᱤᱭᱮᱴᱟᱨ ᱠᱷᱮᱞᱳᱰ ᱰᱟᱹᱦᱤᱨᱮ ᱡᱟᱦᱟᱸ ᱫᱚ ᱠᱟᱱᱟ ᱡᱮ ᱥᱤᱱᱮᱢᱟ ᱫᱚ ᱱᱚᱣᱟ ᱠᱚᱨᱮ ᱫᱚ ᱵᱟᱹᱱᱩᱜᱼᱟ ᱢᱮᱱᱠᱷᱟᱱ ᱵᱟᱡᱟᱨ ᱥᱩᱨ ᱥᱩᱨ ᱥᱩᱯᱩᱨ ᱛᱟᱦᱮᱱ ᱨᱮᱦᱚᱸ ᱚᱸᱰᱮ ᱫᱚ ᱴᱤᱠᱤᱴ ᱞᱟᱜᱟᱜᱼᱟ ᱵᱟᱠᱷᱟᱱ ᱴᱤᱠᱤᱴ ᱛᱚ ᱥᱚᱢᱵᱷᱚᱵ ᱵᱟᱝ ᱠᱟᱱ ᱛᱟᱵᱳᱱᱟ ᱯᱩᱨᱩᱞᱤᱭᱟᱹ ᱡᱮᱞᱟ ᱨᱮᱸᱜᱮᱡᱽ ᱱᱟᱪᱟᱨ ᱦᱚᱲ ᱚᱠᱟᱨᱤᱧ ᱧᱟᱢᱟ ᱛᱷᱤᱭᱮᱴᱟᱨ ᱠᱚᱦᱚᱸ ᱵᱟᱹᱱᱩᱜ ᱠᱚᱣᱟ ᱠᱷᱮᱞᱳᱰ ᱰᱟᱹᱦᱤ ᱯᱟᱨᱠ ᱦᱚᱸ ᱚᱱᱠᱟᱱᱟᱜ ᱫᱚ ᱵᱟᱹᱱᱩᱜᱼᱟ ᱛᱚᱵᱮ ᱠᱷᱮᱞᱳᱰ ᱰᱟᱹᱦᱤ ᱟᱵᱚ ᱥᱟᱫᱷᱟᱨᱚᱱ ᱠᱚ ᱡᱟᱦᱟᱸ ᱠᱚ ᱢᱮᱱᱟᱜᱼᱟ ᱚᱱᱟ ᱠᱚᱫᱚ ᱦᱮᱸ ᱮᱢᱱᱤ ᱠᱷᱮᱞᱳᱰ ᱰᱟᱹᱦᱤ ᱚᱱᱟ ᱠᱚᱫᱚ ᱧᱩᱢᱟᱱᱟᱜ ᱞᱮᱠᱟᱱᱟᱜ ᱫᱚ ᱵᱟᱝ ᱠᱟᱱᱟ ᱡᱟᱦᱟᱸ ᱧᱩᱢ ᱞᱮᱠᱟᱱᱟᱜ ᱡᱩᱫᱤ ᱟᱢᱫᱟ ᱟᱢᱫᱟ ᱡᱟᱦᱟᱸ ᱵᱟᱡᱟᱨ ᱥᱚᱦᱚᱨ ᱠᱚᱨᱮ ᱛᱟᱦᱮᱱᱟ ᱞᱟᱹᱴᱩ ᱞᱟᱹᱴᱩ ᱱᱟᱜᱟᱨ ᱠᱚᱨᱮ ᱛᱟᱦᱮᱱᱟ ᱚᱱᱠᱟ ᱫᱚ ᱵᱟᱹᱱᱩᱜᱼᱟ ᱵᱟᱹᱪᱩᱜᱼᱟ ᱚᱱᱟ ᱠᱚᱫᱚ ᱟᱫᱚ ᱡᱟᱦᱟᱸᱨᱮ ᱦᱚᱲ ᱠᱚᱠᱚ ᱪᱟᱞᱟᱜᱼᱟ ᱚᱸᱰᱮ ᱫᱚ ᱚᱱᱠᱟᱱᱟᱜ ᱫᱚ ᱵᱟᱹᱱᱩᱜ ᱜᱮᱭᱟ ᱮᱢᱚᱱᱠᱤ ᱡᱟᱦᱟᱸᱭ ᱠᱚᱣᱟᱜ ᱦᱚᱲᱠᱚ ᱥᱮᱱ ᱫᱟᱲᱮᱭᱟᱜᱼᱟ ᱟᱨ ᱡᱟᱦᱟᱸᱨᱮ ᱫᱩᱣᱟᱹᱨ ᱠᱟᱹᱣᱰᱤ ᱮᱢ ᱠᱟᱛᱮᱫ ᱧᱮᱞ ᱦᱩᱭᱩᱜᱼᱟ ᱚᱸᱰᱮ ᱫᱚ ᱤᱱᱴᱟᱨᱮᱥᱴ ᱵᱟ ᱨᱟᱹᱥᱠᱟᱹ ᱨᱚᱢᱚᱡᱽ ᱦᱚᱸ ᱵᱟᱝ ᱞᱟᱜᱟᱣ ᱠᱚᱣᱟ ᱦᱮᱸ ᱟᱫᱚ ᱛᱚᱵᱮ ᱱᱚᱝᱠᱟᱱᱟᱜ ᱡᱟᱦᱟᱸ ᱵᱟᱝ ᱮᱢ ᱞᱟᱜᱟᱜᱼᱟ ᱵᱤᱱᱟᱹ ᱮᱢᱛᱮ ᱵᱚᱪᱷᱚᱨ ᱫᱤᱱ ᱡᱟᱦᱟᱸ ᱫᱚ ᱥᱮᱸᱫᱽᱨᱟ ᱠᱟᱨᱠᱟ ᱦᱩᱭᱩᱜᱼᱟ ᱡᱟᱦᱟᱸ ᱫᱚ ᱥᱮᱸᱫᱽᱨᱟ ᱠᱟᱨᱠᱟ ᱟᱡᱳᱫᱤᱭᱟᱹ ᱵᱩᱨᱩ ᱡᱮ ᱩᱱᱟᱹᱜ ᱦᱚᱲᱟᱜ ᱧᱮᱞ ᱧᱮᱞ ᱞᱮᱠᱟ ᱡᱟᱦᱟᱸ ᱫᱚ ᱵᱩᱫᱽᱫᱷᱚ ᱯᱩᱨᱱᱤᱢᱟ ᱨᱮ ᱥᱮᱸᱫᱽᱨᱟ ᱠᱟᱨᱠᱟᱭᱟᱠᱚ ᱧᱮᱞ ᱞᱮᱠᱷᱟᱱ ᱦᱚᱸ ᱧᱮᱞᱚᱜᱼᱟ ᱵᱟ ᱟᱡᱳᱫᱤᱭᱟᱹ ᱯᱩᱨᱩᱞᱤᱭᱟᱹ ᱡᱮᱞᱟᱫᱚ ᱟᱹᱰᱤ ᱧᱩᱢᱟᱱᱟᱜ ᱵᱩᱨᱩ ᱧᱩᱢᱟᱱᱟᱜ ᱧᱮᱞ ᱟᱱᱟᱜ ᱦᱮᱸ ᱟᱹᱰᱤ ᱥᱟᱺᱜᱤᱧ ᱥᱟᱺᱜᱤᱧ ᱦᱚᱨᱚᱠ ᱦᱚᱲ ᱠᱚ ᱦᱤᱡᱩᱜᱼᱟ ᱱᱚᱣᱟᱜᱮ ᱟᱹᱰᱤ ᱢᱟᱨᱟᱝ ᱧᱮᱞ ᱧᱩᱢᱟᱱᱟᱜ ᱠᱟᱱᱟ ᱯᱩᱨᱩᱞᱤᱭᱟᱹ ᱡᱮᱞᱟᱫᱚ ᱥᱮᱸᱫᱽᱨᱟ ᱠᱟᱨᱠᱟᱨᱮ ᱟᱵᱚ ᱦᱚᱸ ᱵᱚᱪᱷᱨ ᱫᱤᱱ ᱚᱱᱟ ᱫᱚᱵᱚᱱ ᱪᱟᱞᱟᱜ ᱜᱮᱭᱟ ᱞᱮᱵᱮᱫᱚᱜ ᱜᱮᱭᱟ ᱞᱮᱵᱮᱫ ᱟᱹᱜᱩᱭ ᱜᱮᱭᱟ ᱪᱮᱫᱟᱜ ᱥᱮ ᱚᱱᱠᱟᱱᱟᱜ ᱢᱟᱱᱮ ᱡᱟᱦᱟᱸ ᱠᱚᱫᱚ ᱧᱮᱞᱟᱱᱟᱜ ᱞᱮᱠᱟ ᱚᱠᱟ ᱨᱮᱦᱚᱸ ᱵᱟᱹᱱᱩᱜᱼᱟ ᱡᱟᱦᱟᱸ ᱫᱚ ᱯᱤᱡᱱᱤᱠ ᱠᱚ ᱪᱟᱞᱟᱜᱼᱟ ᱥᱮ ᱤᱭᱟᱹ ᱠᱚ ᱪᱟᱞᱟᱜᱼᱟ ᱵᱚᱱ ᱵᱷᱳᱡᱚᱱ ᱠᱚ ᱢᱮᱛᱟᱜ ᱠᱟᱱᱟ ᱥᱮ ᱟᱵᱚᱫᱚ ᱯᱩᱭ ᱥᱟᱞᱚᱵᱚᱱ ᱢᱮᱛᱟᱜ ᱠᱟᱱᱟ ᱱᱚᱣᱟ ᱠᱚ ᱪᱟᱞᱟᱜᱼᱟ ᱟᱹᱰᱤᱜᱟᱱ ᱦᱚᱲᱠᱚ ᱪᱟᱞᱟᱜᱼᱟ ᱪᱟᱞᱟᱣ ᱠᱟᱛᱮᱫ ᱟᱹᱰᱤ ᱨᱚᱠᱚᱢ ᱡᱟᱦᱟᱸ ᱥᱳᱱᱫᱚᱨᱡᱚ ᱡᱟᱦᱟᱸ ᱫᱚ ᱵᱤᱨᱼᱵᱩᱨᱩ ᱨᱮᱱᱟᱜ ᱡᱟᱦᱟᱸ ᱫᱚ ᱟᱹᱰᱤ ᱧᱮᱞ ᱞᱟᱱᱟᱜ ᱧᱮᱞ ᱧᱟᱢᱟᱱᱟᱜ ᱵᱤᱨ ᱼᱵᱩᱨᱩᱨᱮ ᱡᱟᱦᱟᱸ ᱫᱚ ᱤᱭ ᱡᱟᱦᱟᱸ ᱠᱚ ᱧᱮᱞᱚᱜ ᱨᱮᱭᱟᱜ ᱟᱨᱠᱤ ᱡᱟᱦᱟᱸ ᱫᱚᱵᱚᱱ ᱧᱮᱞᱟ ᱚᱠᱟ ᱫᱤᱥᱚᱢ ᱨᱮᱦᱚᱸ ᱱᱚᱝᱠᱟᱱᱟᱜ ᱫᱚ ᱵᱟᱵᱚᱱ ᱧᱮᱞ ᱠᱟᱫᱟ ᱚᱱᱠᱟᱱᱟᱜ ᱤᱧ ᱢᱮᱱᱟ ᱟᱫᱚ ᱚᱱᱮ ᱚᱱᱠᱟ ᱛᱮᱜᱮ ᱱᱚᱣᱟᱫᱚ ᱧᱮᱞ ᱨᱮᱱᱟᱜ ᱠᱟᱱᱟ ᱥᱮᱸᱫᱽᱨᱟ ᱨᱟᱹᱥᱠᱟᱹ ᱨᱚᱢᱚᱡᱽ ᱨᱮᱭᱟᱜ ᱠᱟᱱᱟ ᱚᱸᱰᱮ ᱦᱚᱸ ᱱᱚᱝᱠᱟᱜᱮ ᱮᱱᱡ ᱟᱠᱚ ᱥᱮᱨᱮᱧ ᱟᱠᱚ ᱨᱚᱯᱚᱲ ᱟᱠᱚ ᱫᱮᱥ ᱫᱤᱥᱳᱢ ᱨᱮᱭᱟᱜ ᱡᱟᱦᱟᱸ ᱠᱚ ᱞᱟᱭᱼᱞᱟᱠᱪᱟᱨ ᱠᱚᱨᱮᱱᱟᱜ ᱵᱟ ᱜᱟᱞᱚᱪ ᱟᱠᱚ ᱱᱚᱝᱠᱟᱱᱟᱜ ᱟᱵᱚᱣᱟᱜ ᱡᱟᱦᱟᱸ ᱫᱚ ᱵᱚᱪᱷᱚᱨ ᱫᱤᱱ ᱥᱮᱸᱫᱽᱨᱟ ᱡᱟᱦᱟᱸ ᱫᱚ ᱟᱡᱳᱫᱤᱭᱟᱹ ᱥᱮᱸᱫᱽᱨᱟ ᱫᱚ ᱟᱹᱰᱤ ᱡᱟᱦᱟᱸ ᱫᱚ ᱥᱟᱶᱛᱟᱨᱮ ᱧᱩᱢ ᱟᱱᱟᱜ ᱥᱮᱸᱫᱽᱨᱟ ᱨᱟᱹᱥᱠᱟᱹ ᱡᱤᱵᱽᱼᱡᱤᱭᱟᱹᱞᱤ ᱡᱤᱞ ᱡᱚᱢ ᱥᱮ ᱱᱚᱝᱠᱟᱱᱟᱜ ᱠᱟᱱᱟ ᱡᱟᱦᱟᱸ ᱫᱚ ᱡᱟᱭᱡᱩᱜᱽ ᱟᱹᱰᱤ ᱡᱩᱜᱽ ᱠᱷᱚᱱ ᱜᱮ ᱱᱚᱣᱟᱫᱚ ᱪᱟᱹᱞᱩ ᱦᱮᱡ ᱟᱠᱟᱱᱟ ᱱᱚᱣᱟᱜᱤᱧ ᱢᱮᱱᱟ